ᱞᱟᱜᱟᱱ ᱠᱟᱹᱨᱤ ᱞᱮᱠᱟ ᱠᱟᱛᱮ ᱦᱩᱰᱤᱧ ᱠᱚᱣᱟᱜ ᱵᱟᱹᱱᱤᱡᱽ ᱵᱟᱹᱲᱛᱤ ᱫᱳᱠᱟᱱ ᱠᱚᱨᱮ ᱡᱟᱦᱟᱱᱟᱜ ᱳᱡᱚᱱ ᱞᱟᱹᱜᱤᱫ ᱛᱮ ᱥᱮᱫᱟᱭ ᱦᱚᱲ ᱫᱚ ᱫᱟᱹᱲᱤ ᱯᱟᱞᱞᱟ ᱠᱚ ᱵᱮᱵᱚᱦᱟᱨ ᱛᱟᱦᱮᱸᱜ ᱱᱮᱛᱟᱨ ᱦᱚᱲ ᱫᱚ ᱢᱮᱥᱤᱱ ᱠᱚ ᱵᱮᱵᱚᱦᱟᱨᱫᱟ ᱠᱷᱟᱛᱟ ᱯᱚᱛᱨᱚ ᱛᱮ ᱞᱟᱦᱟ ᱛᱮᱫᱚ ᱠᱚ ᱚᱞ ᱠᱟᱛᱮ ᱠᱚ ᱦᱤᱥᱟᱹᱵ ᱩᱰᱩᱠ ᱛᱟᱦᱮᱸᱜ ᱱᱮᱛᱟᱨ ᱫᱚ ᱢᱮᱥᱤᱱ ᱛᱮᱠᱚ ᱦᱤᱥᱟᱹᱵᱽ ᱩᱰᱩᱝᱫᱟ ᱟᱨ ᱥᱚᱨᱠᱟᱨᱤ ᱵᱟᱥ ᱠᱚᱨᱮ ᱦᱚᱸ ᱴᱤᱠᱤᱴ ᱠᱚ ᱮᱢᱚᱜ ᱠᱟᱱᱟ ᱢᱮᱥᱤᱱ ᱫᱟᱨᱟᱭ ᱛᱮᱜᱮ ᱤᱧᱟᱹᱜ ᱢᱤᱫᱴᱟᱝ ᱵᱟᱹᱱᱤᱡᱽ ᱠᱮᱞᱠᱩᱞᱮᱴᱟᱨ ᱚᱱᱠᱚ ᱠᱚ ᱠᱚᱨᱟᱣ ᱞᱟᱹᱜᱤᱫ ᱛᱮ ᱤᱧ ᱠᱮᱞᱠᱩᱞᱮᱴᱟᱨ ᱤᱧ ᱵᱮᱵᱚᱦᱟᱨ ᱜᱮᱭᱟ